ᱯᱩᱨᱩᱞᱤᱭᱟᱹ ᱡᱮᱞᱟᱨᱮ ᱢᱤᱫ ᱥᱚᱢᱚᱭ ᱦᱚᱭ ᱦᱤᱸᱥᱤᱫ ᱨᱮᱭᱟᱜ ᱟᱹᱰᱤ ᱡᱳᱨ ᱮᱸᱴᱠᱮᱴᱚᱬᱮ ᱛᱟᱦᱮᱸ ᱠᱟᱱᱟ ᱪᱮᱫᱟᱜ ᱥᱮ ᱫᱚᱥ ᱵᱚᱪᱷᱚᱨ ᱢᱟᱲᱟᱝ ᱢᱤᱫ ᱫᱷᱟᱣ ᱵᱚᱱᱱᱟ ᱦᱩᱭ ᱞᱮᱱᱟ ᱩᱱᱨᱮ ᱟᱹᱰᱤ ᱨᱚᱠᱚᱢᱟᱜ ᱮᱸᱴᱠᱮᱴᱚᱬᱮ ᱨᱮ ᱥᱟᱢᱟᱝ ᱫᱟᱯᱨᱟᱢ ᱦᱩᱭ ᱞᱮᱱᱟ ᱰᱟᱹᱝᱨᱤ ᱢᱮᱨᱚᱢ ᱵᱷᱤᱰᱤ ᱠᱷᱚᱱ ᱮᱦᱚᱵ ᱠᱟᱛᱮᱫ ᱦᱚᱲᱠᱚ ᱥᱮ ᱤᱧ ᱦᱚᱸ ᱚᱲᱟᱜ ᱠᱷᱚᱱ ᱚᱰᱚᱠᱚᱜ ᱨᱮᱭᱟᱜ ᱚᱱᱠᱟᱱ ᱡᱟᱦᱟᱱ ᱩᱯᱟᱹᱭ ᱜᱮ ᱵᱟᱝ ᱛᱟᱦᱮᱸ ᱠᱟᱱᱟ ᱥᱮ ᱥᱮ ᱜᱟᱰᱟ ᱫᱚᱨᱭᱟ ᱠᱚᱦᱚᱸ ᱟᱹᱰᱤ ᱡᱳᱨ ᱫᱟᱜ ᱵᱩᱦᱤᱜ ᱠᱟᱱ ᱛᱟᱦᱮᱱᱟ ᱚᱱᱟ ᱦᱚᱛᱮᱫ ᱛᱮ ᱟᱹᱰᱤ ᱦᱚᱲᱟᱜ ᱜᱮ ᱚᱥᱩᱵᱤᱫᱷᱟ ᱦᱩᱭ ᱞᱮᱱᱟ ᱡᱚᱢᱟᱜ ᱧᱩᱣᱟᱜ ᱨᱮ ᱮᱴᱠᱮᱴᱚᱬᱮ ᱚᱲᱟᱜ ᱠᱷᱚᱱ ᱪᱮᱫ ᱮᱢ ᱧᱟᱢᱟ ᱱᱚᱝᱠᱟᱱᱟᱜ ᱟᱹᱰᱤ ᱨᱚᱠᱚᱢᱟᱜ ᱮᱴᱠᱮᱴᱚᱬᱮ ᱛᱟᱦᱮᱸ ᱠᱟᱱᱟ